ᱡᱷᱟᱲᱜᱨᱟᱢ ᱦᱚᱱᱚᱛ ᱨᱮᱭᱟᱜ ᱢᱩᱬᱩᱛ ᱪᱟᱥ ᱫᱩᱨᱤᱵᱽ ᱟᱨ ᱪᱟᱥ ᱦᱚᱨᱟ ᱠᱚ ᱢᱚᱫᱽᱫᱷᱮ ᱯᱨᱚᱫᱷᱟᱱ ᱪᱟᱥ ᱫᱚ ᱦᱳᱭᱳᱜ ᱠᱟᱱᱟ ᱦᱳᱲᱳ ᱪᱟᱥ ᱟᱞᱮ ᱫᱚ ᱱᱟᱛᱮ ᱫᱚ ᱟᱥᱟᱲ ᱥᱟᱱ ᱵᱚᱸᱜᱟ ᱵᱟᱹᱫᱽ ᱞᱮ ᱥᱤᱛᱮ ᱵᱟᱹᱫᱽ ᱥᱤ ᱠᱟᱛᱮᱜ ᱞᱮ ᱟᱪᱷᱲᱟᱭᱟ ᱟᱪᱷᱲᱟ ᱠᱟᱛᱮ ᱟᱞᱮ ᱫᱚ ᱚᱱᱮ ᱤᱛᱟᱹ ᱦᱳᱲᱳᱞᱮ ᱮᱨᱟ ᱤᱛᱟᱹ ᱦᱳᱲᱳ ᱮᱨ ᱠᱟᱛᱮ ᱚᱱᱮ ᱜᱟᱹᱪᱷᱤ ᱡᱚᱠᱷᱚᱱ ᱠᱮᱴᱮᱡ ᱧᱚᱜᱚᱜᱼᱟ ᱟᱞᱮ ᱫᱚ ᱩᱱ ᱥᱚᱢᱚᱭ ᱦᱳᱲᱳᱞᱮ ᱨᱚᱦᱚᱭᱟ ᱚᱱᱟ ᱦᱳᱲᱳ ᱨᱚᱦᱚᱭ ᱠᱟᱛᱮ ᱟᱨ ᱯᱚᱱᱨᱚ ᱠᱩᱲᱤ ᱫᱤᱱ ᱦᱩᱭ ᱞᱮᱠᱷᱟᱱ ᱟᱞᱮ ᱫᱚ ᱟᱫᱚ ᱵᱟᱹᱫᱽᱞᱮ ᱦᱮᱲᱦᱮᱫ ᱯᱷᱟᱨᱪᱟᱭᱟ ᱥᱟᱨ ᱠᱚᱞᱮ ᱮᱢᱟᱜᱼᱟ ᱟᱨ ᱤᱱᱟᱹ ᱛᱟᱭᱱᱚᱢ ᱡᱚᱠᱷᱚᱱ ᱯᱮ ᱯᱩᱱ ᱪᱟᱸᱫᱚᱜᱟᱱ ᱦᱩᱭᱩᱜᱼᱟ ᱩᱱᱥᱚᱢᱚᱭ ᱢᱟᱱᱮ ᱟᱜᱷᱟᱬ ᱯᱩᱥ ᱵᱚᱸᱜᱟ ᱥᱮᱱ ᱟᱞᱮ ᱟᱞᱮ ᱫᱚ ᱦᱳᱲᱳᱞᱮ ᱤᱨᱟ ᱟᱨ ᱦᱳᱲᱳ ᱠᱚ ᱤᱨ ᱠᱟᱛᱮ ᱵᱟᱨᱯᱮ ᱫᱤᱱ ᱞᱮ ᱫᱚᱦᱚ ᱠᱟᱜᱼᱟ ᱮᱰᱮᱠᱷᱟᱱ ᱦᱳᱲᱳ ᱜᱟᱹᱪᱷᱤ ᱟᱹᱰᱤ ᱪᱮᱦᱨᱟ ᱨᱚᱦᱚᱲᱚᱜᱼᱟ ᱤᱱᱟᱹᱠᱷᱟᱱ ᱛᱚᱞ ᱥᱩᱵᱤᱫᱟᱜᱼᱟ ᱟᱫᱚ ᱦᱳᱲᱳ ᱠᱚᱞᱮ ᱛᱚᱞ ᱟᱞᱮ ᱦᱳᱲᱳ ᱛᱚᱞ ᱠᱟᱛᱮ ᱟᱫᱚ ᱚᱲᱟᱜ ᱞᱮ ᱟᱹᱜᱩᱭᱟ ᱚᱲᱟᱜ ᱟᱹᱜᱩ ᱠᱟᱛᱮ ᱞᱮ ᱫᱟᱞ ᱥᱟᱢᱴᱟᱣ ᱟᱞᱮ ᱟᱨ ᱟᱞᱮ ᱥᱮᱫ ᱫᱚ ᱢᱤᱫᱴᱟᱱ ᱠᱟᱛᱷᱟ ᱦᱩᱭᱩᱜ ᱠᱟᱱᱟ ᱟᱞᱮ ᱥᱮᱫ ᱫᱚ ᱠᱳᱱᱳ ᱥᱮᱞᱚ ᱨᱮᱱᱟᱜ ᱵᱮᱵᱚᱥᱛᱷᱟ ᱵᱟᱹᱱᱩᱜ ᱟᱹᱱᱤᱡ ᱟᱞᱮ ᱫᱚ ᱥᱮᱨᱢᱟ ᱫᱟᱜ ᱛᱮᱜᱮᱞᱮ ᱪᱟᱥᱼᱟ ᱤᱱᱟᱹ ᱠᱷᱟᱹᱛᱤᱨ ᱟᱞᱮ ᱱᱚᱛᱮ ᱫᱚ ᱥᱮᱨᱢᱟᱨᱮ ᱢᱤᱫ ᱫᱷᱟᱣ ᱜᱮ ᱦᱳᱲᱳ ᱪᱟᱥ ᱫᱚ ᱦᱩᱭᱩᱜᱼᱟ ᱟᱨ ᱟᱞᱮ ᱫᱚ ᱦᱳᱲᱳ ᱠᱚ ᱨᱟᱠᱟᱵᱽ ᱠᱟᱛᱮ ᱛᱩᱲᱤᱞᱮ ᱮᱨᱟ ᱟᱨ ᱛᱩᱲᱤᱞᱮ ᱮᱨ ᱛᱮ ᱟᱞᱮ ᱯᱷᱟᱹᱜᱩᱱ ᱵᱚᱸᱜᱟ ᱠᱚᱥᱮᱱ ᱚᱱᱮ ᱛᱩᱲᱤᱞᱮ ᱤᱨ ᱥᱟᱢᱴᱟᱣᱟ ᱛᱟᱨᱯᱚᱨ ᱛᱩᱲᱤ ᱠᱚᱞᱮ ᱫᱟᱞᱼᱟ ᱛᱟᱨᱯᱚᱨ ᱦᱩᱭᱩᱜ ᱠᱟᱱᱟ ᱟᱞᱮ ᱥᱮᱫ ᱫᱚ ᱠᱚᱯᱤ ᱪᱟᱥ ᱠᱚ ᱦᱩᱭᱩᱜᱼᱟ ᱡᱮᱢᱚᱱ ᱦᱩᱭᱩᱜ ᱠᱟᱱᱟ ᱵᱟᱸᱫᱷᱟ ᱠᱚᱯᱤ ᱠᱚ ᱯᱷᱩᱞ ᱠᱚᱯᱤ ᱠᱚ ᱛᱟᱨᱯᱚᱨ ᱥᱟᱹᱨᱩ ᱠᱚᱦᱚᱸ ᱞᱮ ᱪᱟᱥᱼᱟ ᱥᱟᱹᱨᱩ ᱠᱚ ᱥᱟᱥᱟᱝ ᱠᱚ ᱦᱤᱱᱟᱹ ᱱᱤᱭᱟᱹᱞᱮ ᱪᱟᱥ ᱵᱟᱲᱟᱭᱟ